ᱦᱮᱰᱯᱷᱳᱱ ᱫᱚ ᱟᱹᱰᱤ ᱵᱟᱹᱲᱤᱡᱼᱟ ᱥᱟᱨᱟᱫᱤᱱ ᱞᱩᱛᱩᱨ ᱨᱮ ᱥᱟᱢᱵᱟᱣ ᱞᱮᱠᱷᱟᱱ ᱞᱩᱛᱩᱨ ᱨᱮᱱᱟᱜ ᱯᱚᱨᱫᱟ ᱠᱚ ᱠᱷᱟᱨᱟᱯᱚᱜᱼᱟ ᱟᱨ ᱦᱮᱰᱯᱷᱳᱱ ᱞᱩᱛᱩᱨ ᱨᱮ ᱫᱚᱦᱚ ᱠᱟᱛᱮᱫ ᱦᱚᱨᱛᱮᱢ ᱛᱟᱲᱟᱢ ᱨᱮᱦᱚᱸ ᱦᱚᱲᱟᱜ ᱨᱚᱲ ᱫᱚ ᱵᱟᱢ ᱟᱸᱡᱚᱢᱟ ᱢᱚᱱᱮ ᱫᱚ ᱠᱷᱟᱞᱤ ᱦᱮᱰᱯᱷᱳᱱ ᱨᱮ ᱡᱟᱦᱟᱸ ᱠᱚ ᱨᱚᱲ ᱫᱟ ᱚᱱᱟᱜᱮᱢ ᱟᱸᱡᱚᱢᱟ ᱮᱴᱟᱜ ᱦᱚᱲᱟᱜ ᱨᱚᱲ ᱫᱚ ᱵᱟᱢ ᱟᱸᱡᱚᱢᱟ ᱟᱨ ᱦᱮᱰᱯᱷᱳᱱ ᱟᱸᱡᱚᱢ ᱛᱮ ᱞᱩᱛᱩᱨ ᱠᱚ ᱠᱟᱞᱟᱜᱼᱟ ᱚᱱᱟᱛᱮ ᱦᱮᱰᱯᱷᱳᱱ ᱫᱚ ᱵᱟᱹᱧ ᱠᱩᱥᱤᱭᱟᱜ ᱜᱮᱭᱟ ᱦᱮᱰᱯᱷᱳᱱ ᱵᱮᱵᱚᱦᱟᱨ ᱫᱚ ᱟᱹᱰᱤ ᱠᱷᱟᱨᱟᱯ ᱜᱮᱭᱟ ᱦᱮᱰᱯᱷᱳᱱ ᱫᱚ ᱟᱹᱰᱤ ᱵᱟᱹᱲᱤᱡ ᱡᱤᱱᱤᱥ ᱠᱟᱱᱟ